ᱵᱤᱨᱵᱷᱩᱢ ᱨᱮ ᱠᱷᱮᱞᱳᱰ ᱨᱮᱱᱟᱜ ᱮᱠᱟᱰᱮᱢᱤ ᱵᱳᱞᱯᱩᱨ ᱥᱟᱵᱽᱰᱤᱵᱤᱥᱮᱱ ᱨᱮ ᱦᱮᱱᱟᱜᱼᱟ ᱵᱳᱞᱯᱩᱨ ᱨᱮ ᱨᱟᱢᱯᱩᱨ ᱦᱟᱴ ᱥᱤᱣᱲᱤ ᱟᱫᱚ ᱡᱟᱦᱟᱸᱭ ᱡᱟᱦᱟᱸᱨᱮᱭ ᱥᱳᱨᱳᱜ ᱟᱭ ᱚᱸᱰᱮ ᱩᱱᱤ ᱡᱳᱜᱟ ᱡᱳᱜᱟᱭ ᱚᱸᱰᱮ ᱯᱮᱨᱠᱴᱤᱥ ᱨᱮᱱᱟᱜ ᱵᱮᱵᱚᱥᱛᱷᱟ ᱦᱮᱱᱟᱜᱼᱟ ᱠᱳᱪ ᱨᱮᱱᱟᱜ ᱵᱮᱵᱚᱥᱛᱷᱟ ᱦᱮᱱᱟᱜᱼᱟ